ᱢᱚᱵᱟᱭᱤᱞ ᱫᱚ ᱱᱟᱦᱟᱜ ᱫᱚ ᱟᱹᱰᱤ ᱵᱟᱹᱲᱤᱡ ᱵᱚᱱ ᱵᱮᱵᱚᱦᱟᱨ ᱮᱫᱟ ᱪᱮᱫᱟᱜ ᱵᱟᱝ ᱢᱟ ᱢᱚᱵᱟᱭᱤᱞ ᱠᱷᱟᱹᱛᱤᱨ ᱛᱮ ᱱᱮᱛᱟᱨ ᱨᱮᱱ ᱜᱤᱫᱟᱹᱨ ᱠᱚ ᱚᱞᱚᱜ ᱯᱟᱲᱦᱟᱣ ᱠᱷᱚᱱ ᱠᱚ ᱪᱷᱩᱰᱟᱹᱨᱚᱜ ᱠᱟᱱᱟ ᱚᱞᱚᱜ ᱯᱟᱲᱦᱟᱜ ᱫᱮᱭᱟ ᱠᱟᱛᱮ ᱮᱴᱟᱜ ᱠᱟᱹᱢᱤ ᱥᱮᱫ ᱠᱚ ᱞᱟᱣᱮᱨᱚᱜ ᱠᱟᱱᱟ ᱚᱱᱟ ᱠᱷᱟᱹᱛᱤᱨ ᱛᱮ ᱟᱹᱰᱤ ᱜᱟᱱ ᱚᱥᱩᱵᱤᱫᱷᱟ ᱦᱩᱭᱩᱜ ᱠᱟᱱᱟ ᱡᱟᱦᱟᱸ ᱫᱚ ᱱᱤᱛᱚᱜ ᱫᱚ ᱵᱟᱝ ᱵᱚᱱ ᱵᱩᱡᱽ ᱫᱟᱲᱮᱭᱟᱜ ᱠᱟᱱᱟ ᱦᱟᱯᱮᱱ ᱫᱤᱱ ᱫᱚ ᱵᱚᱱ ᱵᱩᱡᱽ ᱫᱟᱲᱮᱭᱟᱜᱼᱟ ᱡᱮ ᱟᱵᱚᱣᱟᱜ ᱢᱚᱵᱟᱤᱞ ᱠᱷᱟᱹᱛᱤᱨ ᱛᱮ ᱛᱤᱱᱟᱹᱜ ᱜᱟᱱ ᱚᱥᱩᱵᱤᱫᱷᱟ ᱦᱩᱭᱩᱜ ᱠᱟᱱᱟ